ᱤᱧ ᱴᱩᱭᱴᱟᱨ ᱤᱱᱥᱴᱟᱜᱨᱟᱢ ᱫᱚ ᱵᱟᱹᱧ ᱠᱩᱥᱤᱭᱟᱜ ᱜᱮᱭᱟ ᱢᱮᱱᱠᱷᱟᱱ ᱯᱷᱮᱥᱵᱩᱠ ᱫᱚᱧ ᱠᱩᱥᱤᱭᱟᱜ ᱥᱮ ᱯᱷᱮᱥᱵᱩᱠ ᱮᱠᱟᱣᱩᱱᱴ ᱢᱮᱱᱟᱜ ᱛᱤᱧᱟᱹ ᱚᱱᱟᱛᱮ ᱤᱧ ᱯᱷᱮᱥᱵᱩᱠ ᱫᱩᱧ ᱠᱩᱥᱤᱭᱟᱜ ᱜᱮᱭᱟ ᱦᱮᱸ ᱤᱧ ᱯᱷᱮᱥᱵᱩᱠ ᱨᱮ ᱪᱷᱚᱵᱤ ᱠᱚ ᱥᱮ ᱚᱱᱠᱟᱱ ᱥᱤᱱᱟᱨᱤ ᱚᱱᱚᱬᱦᱮ ᱥᱮ ᱟᱵᱚᱣᱟᱜ ᱞᱟᱭᱼᱞᱟᱠᱪᱟᱨ ᱮᱱᱮᱡ ᱥᱮᱨᱮᱧ ᱨᱮᱱᱟᱜ ᱠᱤᱪᱷᱩ ᱵᱷᱤᱰᱤᱭᱳ ᱠᱚᱧ ᱯᱳᱥᱴ ᱜᱮᱭᱟ ᱤᱧ ᱱᱚᱣᱟ ᱨᱮ ᱥᱮᱛᱟᱜ ᱵᱮᱲᱟ ᱫᱚ ᱵᱤᱥᱤ ᱚᱠᱛᱚ ᱫᱚ ᱵᱟᱹᱧ ᱮᱢ ᱜᱮᱭᱟ ᱢᱮᱱᱠᱷᱟᱱ ᱛᱟᱨᱟᱥᱤᱧ ᱟᱹᱭᱩᱵ ᱚᱠᱛᱚ ᱥᱚᱢᱚᱭ ᱫᱚ ᱡᱟᱹᱥᱛᱤ ᱜᱮ ᱢᱟᱱᱮ ᱵᱟᱨᱯᱮ ᱜᱷᱚᱱᱴᱟ ᱜᱟᱱ ᱚᱠᱛᱚᱧ ᱮᱢᱟ ᱤᱧ ᱱᱚᱣᱟ ᱵᱟᱵᱚᱫ ᱛᱮ ᱠᱩᱥᱤᱭᱟᱜ ᱫᱩᱨᱤᱵᱽ ᱠᱚᱫᱚ ᱦᱩᱭᱩᱜ ᱠᱟᱱᱟ ᱫᱮᱥ ᱫᱤᱥᱚᱢ ᱠᱚᱨᱮᱱᱟᱜ ᱠᱷᱚᱵᱚᱨ ᱯᱷᱮᱥᱵᱩᱠ ᱠᱚᱨᱮᱫ ᱧᱟᱢᱚᱜ ᱜᱮᱭᱟ ᱡᱟᱦᱟᱸ ᱠᱷᱚᱵᱚᱨ ᱢᱤᱰᱤᱭᱟ ᱨᱮᱱᱟᱜ ᱠᱷᱚᱵᱚᱨ ᱯᱷᱮᱥᱵᱩᱠ ᱨᱮᱠᱚ ᱮᱢᱟ ᱟᱨ ᱢᱤᱰᱤᱭᱟ ᱠᱚ ᱥᱮ ᱢᱤᱰᱤᱭᱟ ᱨᱮᱱᱟᱜ ᱠᱷᱚᱵᱚᱨ ᱡᱟᱦᱟᱸ ᱵᱟᱠᱚ ᱮᱢᱟ ᱚᱱᱟ ᱞᱳᱠᱟᱞ ᱠᱚᱨᱮᱱᱟᱜ ᱠᱷᱚᱵᱚᱨ ᱯᱷᱮᱥᱵᱩᱠ ᱨᱮ ᱧᱟᱢᱚᱜᱼᱟ ᱟᱨ ᱵᱟᱝ ᱠᱩᱥᱤᱭᱟᱜ ᱫᱩᱨᱤᱵᱽ ᱠᱚᱫᱚ ᱦᱩᱭᱩᱜ ᱠᱟᱱᱟ ᱯᱷᱮᱥᱵᱩᱠ ᱨᱮ ᱚᱠᱟ ᱠᱚ ᱚᱠᱛᱚ ᱥᱚᱢᱚᱭ ᱯᱷᱳᱱ ᱵᱷᱤᱰᱤᱭᱳ ᱥᱮ ᱚᱱᱠᱟᱱᱟᱜ ᱵᱟᱝ ᱠᱩᱥᱤᱭᱟᱜ ᱵᱷᱤᱰᱤᱭᱳ ᱦᱤᱡᱩᱜᱼᱟ ᱟᱨ ᱠᱤᱪᱷᱩ ᱚᱠᱛᱚ ᱥᱚᱢᱚᱭ ᱠᱤᱷᱩ ᱜᱟᱱ ᱢᱟᱹᱱᱢᱤ ᱡᱟᱦᱟᱸᱭ ᱦᱚᱲᱟᱜ ᱪᱷᱚᱵᱤ ᱮᱰᱤᱴ ᱠᱟᱛᱮᱫ ᱟᱨ ᱢᱤᱫ ᱦᱚᱲᱟᱜ ᱚᱱᱠᱟᱱᱟᱜ ᱪᱷᱚᱵᱤ ᱨᱮ ᱤᱭᱟᱹ ᱠᱟᱛᱮ ᱮᱰᱤᱴ ᱠᱟᱛᱮᱫ ᱠᱚ ᱵᱟᱝ ᱵᱟᱝ ᱠᱩᱥᱤᱭᱟᱜ ᱡᱤᱱᱤᱥ ᱥᱮ ᱵᱟᱹᱲᱤᱡ ᱪᱷᱩᱵᱤ ᱠᱚ ᱯᱳᱥᱴᱟ ᱚᱱᱟᱛᱮ ᱤᱧ ᱵᱟᱹᱧ ᱠᱩᱥᱤᱭᱟᱜᱼᱟ